ᱤᱧ ᱫᱟᱹᱲ ᱚᱠᱛᱚ ᱞᱟᱦᱟ ᱩᱱ ᱡᱚᱠᱷᱚᱱ ᱵᱟᱹᱧ ᱟᱡᱚᱢ ᱫᱟᱲᱮ ᱟᱱᱟ ᱡᱮ ᱞᱟᱹᱭᱤᱱ ᱨᱮ ᱛᱤᱱᱟᱹᱜ ᱦᱚᱲ ᱦᱮᱱᱟᱜ ᱠᱚᱣᱟ ᱩᱱᱠᱩᱧ ᱧᱮᱞ ᱮᱫ ᱠᱚ ᱛᱟᱦᱮᱸ ᱠᱟᱱᱟ ᱡᱚᱠᱷᱚᱱ ᱥᱟᱭᱨᱮᱱ ᱥᱟᱰᱮ ᱮᱱᱟ ᱤᱧ ᱵᱟᱹᱧ ᱫᱤᱥᱟᱹ ᱫᱟᱲᱮ ᱟᱱᱟ ᱡᱮ ᱥᱟᱭᱨᱮᱱ ᱥᱟᱰᱮᱭᱮᱱᱟ ᱢᱮᱱᱛᱮ ᱮᱱᱠᱷᱟᱱ ᱫᱟᱹᱲ ᱮᱦᱚᱵ ᱮᱱᱟ ᱟᱨ ᱫᱟᱹᱲ ᱮᱦᱚᱵ ᱩᱛᱟᱹᱨᱮᱱᱟ ᱮᱱᱠᱷᱟᱱ ᱤᱧ ᱫᱟᱹᱲ ᱠᱮᱜ ᱜᱮᱭᱟ ᱟᱨ ᱴᱟᱭᱤᱢ ᱨᱮ ᱵᱟᱹᱧ ᱥᱮᱴᱮᱨ ᱫᱟᱲᱮᱭ ᱟᱱᱟ ᱤᱧᱟᱹᱜ ᱫᱷᱮᱭᱟᱱ ᱮᱴᱟᱜ ᱨᱮ ᱛᱟᱦᱮᱸ ᱞᱮᱱ ᱛᱤᱧᱟᱹ ᱡᱮ ᱧᱮᱞᱮᱜ ᱠᱚ ᱛᱟᱦᱮᱱᱟᱹᱧ ᱦᱚᱲ ᱠᱚ ᱟᱨ ᱚᱸᱰᱮ ᱡᱟᱦᱟᱸ ᱠᱷᱤᱞᱟᱲᱤ ᱠᱚ ᱧᱮᱞᱮᱜ ᱠᱚ ᱛᱟᱦᱮᱸᱫ ᱠᱟᱱᱟ ᱡᱮ ᱚᱸᱰᱮ ᱚᱠᱟ ᱠᱚᱨᱮᱱ ᱠᱚ ᱦᱮᱡ ᱠᱟᱱᱟ ᱠᱚ ᱪᱮᱫᱠᱟ ᱠᱚ ᱯᱟᱨᱴᱤᱥᱤᱯᱮᱴ ᱟᱠᱟᱜ ᱠᱚ ᱩᱱᱠᱩ ᱠᱚ ᱧᱮᱞᱮᱫ ᱠᱚ ᱛᱟᱦᱮᱸ ᱠᱟᱱᱟ ᱟᱨ ᱞᱟᱭᱤᱱ ᱞᱮᱨᱮ ᱛᱤᱸᱜᱩᱭᱮᱱᱟ ᱡᱚᱛᱚ ᱦᱚᱲ ᱜᱮ ᱟᱨ ᱤᱱᱟᱹ ᱚᱠᱛᱚ ᱥᱟᱭᱨᱮᱱ ᱥᱟᱰᱮ ᱮᱱᱟ ᱥᱟᱭᱨᱮᱱᱢᱟ ᱵᱟᱹᱧ ᱟᱸᱡᱚᱢ ᱞᱮᱜᱼᱟ ᱤᱧ ᱚᱱᱟ ᱠᱷᱟᱹᱛᱤᱨ ᱛᱮ ᱱᱚᱣᱟ ᱦᱮᱯᱟᱨᱟᱣ ᱨᱮ ᱚᱱᱟ ᱦᱮᱯᱨᱟᱣ ᱨᱮ ᱤᱧ ᱴᱟᱭᱤᱢᱛᱮ ᱵᱟᱹᱧ ᱥᱮᱴᱮᱨ ᱫᱟᱲᱮ ᱟᱱᱟ ᱟᱨ ᱡᱚᱛᱚ ᱠᱚ ᱛᱟᱭᱚᱢ ᱠᱤᱫᱤᱧᱟᱠᱚ ᱠᱷᱟᱱ ᱤᱧ ᱛᱟᱭᱚᱢ ᱛᱮᱧ ᱫᱟᱹᱲ ᱠᱮᱜᱼᱟ ᱡᱚᱛᱚ ᱠᱚ ᱞᱟᱦᱟ ᱨᱮᱠᱚ ᱫᱟᱹᱲ ᱠᱮᱜ ᱟᱠᱚ ᱟᱨ ᱚᱱᱟ ᱥᱟᱭᱮᱨᱱ ᱟᱸᱡᱚᱢᱜᱼᱟ ᱥᱮᱠᱷᱟᱱ ᱢᱤᱫᱴᱟᱝ ᱩᱛᱥᱟᱦᱚ ᱵᱟᱲᱦᱟᱜᱼᱟ ᱢᱤᱫᱴᱟᱝ ᱡᱚᱥ ᱦᱤᱡᱩᱜᱼᱟ ᱡᱮ ᱫᱟᱹᱲ ᱨᱮᱱᱟᱜ ᱡᱮ ᱢᱤᱫᱴᱮᱱ ᱩᱛᱥᱟᱦᱚ ᱞᱟᱹᱜᱤᱫ ᱜᱮ ᱚᱱᱟ ᱥᱟᱭᱨᱮᱱ ᱠᱚ ᱵᱟᱡᱟᱣᱟ ᱟᱨ ᱵᱟᱹᱧ ᱟᱸᱡᱚᱢ ᱞᱮᱜᱼᱟ ᱚᱱᱟ ᱥᱟᱭᱨᱮᱱ